ᱢᱟ ᱟᱸᱡᱚᱢᱚᱜ ᱠᱟᱱᱟ ᱥᱮ ᱵᱟᱝ ᱦᱚᱸ ᱟᱢᱫᱚ ᱪᱩᱲᱟᱢᱚᱱᱤ ᱢᱩᱨᱢᱩ ᱦᱮᱸ ᱥᱮ ᱚ ᱦᱚᱸ ᱟᱨ ᱤᱧᱫᱚ ᱫᱟᱱᱜᱤ ᱦᱟᱸᱥᱫᱟ ᱤᱭᱟᱹ ᱪᱮᱫ ᱠᱚ ᱢᱮᱛᱟᱜ ᱮᱢᱟᱜ ᱢᱮᱫᱳᱧ ᱛᱟᱦᱮᱸ ᱫᱚ ᱚᱱᱟ ᱫᱚᱛᱚ ᱥᱤᱞᱟᱹᱭ ᱞᱟᱹᱜᱤᱫ ᱤᱧ ᱮᱱᱠᱷᱟᱱ ᱫᱚ ᱪᱮᱫ ᱞᱮᱠᱟᱢ ᱥᱤᱞᱟᱹᱭ ᱟᱠᱟᱫᱼᱟ ᱤᱭᱟᱹᱜ ᱠᱟᱹᱱᱟᱹᱧ ᱪᱮᱫ ᱫᱚᱛᱚ ᱪᱩᱲᱤᱫᱟᱨ ᱵᱟᱞᱟ ᱦᱳᱭ ᱟᱫᱚ ᱢᱮᱛᱟᱜ ᱢᱮᱛᱟᱜ ᱢᱮᱭᱟᱹᱧ ᱠᱷᱟᱱ ᱱᱚᱝᱠᱟ ᱦᱟᱸᱜ ᱤᱭᱟᱹ ᱟᱹᱧ ᱢᱮ ᱟᱨ ᱮᱴᱟᱜ ᱞᱮᱠᱟ ᱟᱹᱫᱤᱧᱟᱢ ᱟᱨ ᱴᱟᱭᱤᱴᱚᱜ ᱠᱟᱱᱟᱹᱧ ᱵᱟᱝ ᱜᱮ ᱚ ᱦᱚᱸ ᱢᱮᱱᱮᱫ ᱟᱹᱧ ᱡᱟᱦᱟᱸ ᱥᱤᱞᱟᱹᱭ ᱤᱧ ᱢᱮᱛᱟᱫ ᱢᱮᱭᱟ ᱥᱮ ᱚᱱᱠᱟ ᱵᱟᱢ ᱥᱤᱞᱟᱹᱭ ᱟᱠᱟᱫ ᱛᱤᱧᱟᱹ ᱚ ᱦᱚᱸ ᱟᱪᱪᱷᱟ ᱟᱪᱪᱷᱟ ᱛᱤᱥ ᱤᱧᱜᱮ ᱵᱟᱹᱧ ᱴᱷᱤᱠᱟᱹ ᱫᱟᱲᱮᱭᱟᱜ ᱠᱟᱱᱟ ᱢᱳᱴᱟᱭᱮᱱᱟᱹᱧ ᱱᱤᱝᱠᱟᱹ ᱢᱟ ᱮᱱᱠᱷᱟᱱ ᱫᱚ ᱤᱫᱤ ᱨᱩᱣᱟᱹᱲ ᱟᱹᱢᱟᱹᱧ ᱟᱫᱚ ᱤᱭᱟᱹ ᱤᱧᱟᱹᱢ ᱥᱮ ᱵᱟᱝ ᱜᱮ ᱥᱤᱞᱟᱹᱭ ᱥᱤᱞᱟᱹᱭ ᱨᱩᱣᱟᱹᱲᱟᱹᱧ ᱢᱮ ᱦᱮᱸᱥᱮ ᱟᱪᱪᱷᱟ ᱦᱳᱭ ᱛᱚ ᱦᱳᱭ ᱛᱤᱥ ᱜᱟᱯᱟ ᱥᱮᱫ ᱜᱮ ᱱᱚᱜᱼᱚᱭ ᱱᱚᱝᱠᱟ ᱱᱚᱛᱮ ᱢᱟ ᱟᱨᱦᱚᱸ ᱛᱤᱱᱟᱹᱜ ᱜᱷᱟᱹᱲᱤ ᱠᱟᱨᱚᱱ ᱦᱮᱸ ᱜᱟᱯᱟ ᱥᱮᱫ ᱜᱤᱧ ᱪᱟᱞᱟᱜᱼᱟ ᱦᱳᱭ ᱮᱱᱠᱷᱟᱱ ᱫᱚ ᱛᱤᱨᱤᱧ ᱪᱟᱞᱟᱜᱼᱟ ᱟᱪᱪᱷᱟ ᱢᱮᱱᱮᱫ ᱟᱹᱧ ᱛᱤᱨᱤᱧ ᱪᱟᱞᱟᱜᱼᱟ ᱮᱱᱠᱷᱟᱱ ᱫᱚ ᱚ ᱦᱚᱸ ᱟᱪᱪᱷᱟ ᱦᱳᱭ ᱟᱨ ᱜᱟᱯᱟ ᱜᱮᱢ ᱥᱤᱞᱟᱹᱭ ᱤᱧᱟᱹ ᱠᱤᱱᱟ ᱥᱮ ᱟᱨᱦᱚᱸᱢ ᱫᱚᱦᱚᱭᱟᱛᱤᱧ ᱦᱮᱸ ᱦᱮᱸ ᱜᱟᱱ ᱫᱚ ᱜᱟᱱᱚᱜ ᱜᱮᱭᱟ ᱟᱨᱦᱚᱸ ᱪᱮᱫ ᱞᱮᱠᱟᱢ ᱥᱤᱞᱟᱹᱭ ᱮᱢᱟᱱ ᱤᱧᱟᱹ ᱦᱳᱭ ᱛᱚᱵᱮ ᱜᱟᱯᱟ ᱜᱟᱱᱚᱜ ᱠᱷᱟᱱ ᱫᱚ ᱦᱟᱸᱜ ᱜᱟᱯᱟ ᱜᱮ ᱟᱨ ᱠᱷᱟᱱ ᱫᱚ ᱢᱮᱭᱟᱝ ᱨᱮᱦᱚᱸ ᱟᱪᱪᱷᱟ ᱟᱨᱦᱚᱸ ᱛᱚᱵᱮ ᱪᱟᱞᱟᱜ ᱟᱹᱧ ᱦᱟᱸᱜ ᱥᱮᱛᱟᱜ ᱫᱷᱟᱨᱟ ᱨᱮᱜᱮ ᱦᱮᱸᱥᱮ ᱦᱳᱭ ᱴᱷᱤᱠ ᱜᱮᱭᱟ ᱛᱚᱵᱮ ᱠᱷᱟᱱ ᱫᱚ ᱦᱮᱸ ᱥᱮ